ᱟᱵᱚ ᱟᱹᱫᱤᱵᱟᱹᱥᱤ ᱦᱚᱲ ᱫᱚ ᱞᱟᱦᱟ ᱠᱷᱚᱱ ᱜᱮ ᱟᱵᱚᱣᱟᱜ ᱟᱹᱨᱤᱼᱪᱟᱹᱞᱤ ᱟᱹᱰᱤ ᱢᱚᱡᱽ ᱛᱮᱵᱚᱱ ᱯᱟᱞᱚᱱ ᱟᱹᱜᱩ ᱠᱟᱫᱟ ᱥᱮ ᱥᱚᱨᱦᱟᱭ ᱦᱳᱠ ᱵᱟ ᱵᱟᱦᱟ ᱦᱳᱠ ᱥᱮ ᱡᱟᱦᱟᱸ ᱵᱚᱸᱜᱟᱼᱵᱳᱨᱳ ᱯᱩᱡᱟᱹ ᱦᱳᱠ ᱡᱚᱛᱚ ᱜᱚᱜᱚᱼᱵᱟᱵᱟ ᱵᱚᱭᱦᱟ ᱢᱤᱥᱨᱟ ᱢᱤᱫ ᱥᱟᱛᱮ ᱛᱮ ᱨᱟᱹᱥᱠᱟᱹᱜ ᱟᱵᱚᱱ ᱡᱚᱢᱟᱵᱟᱱ ᱤᱱᱟᱹ ᱠᱚᱛᱮ ᱜᱮᱵᱚᱱ ᱯᱟᱨᱚᱢ ᱟᱹᱜᱩ ᱠᱟᱜᱼᱟ ᱱᱚᱣᱟ ᱜᱮ ᱪᱟᱞᱟᱣ ᱦᱤᱡᱩᱜ ᱠᱟᱱᱟ ᱜᱚᱲᱚᱢ ᱦᱟᱲᱟᱢ ᱛᱟᱠᱚ ᱠᱷᱚᱡ ᱟᱡ ᱟᱵᱚᱣᱟᱜ ᱛᱤᱨᱮ ᱦᱮᱡ ᱠᱟᱱᱟ ᱱᱚᱣᱟ ᱯᱚᱨᱮ ᱟᱵᱚ ᱠᱷᱚᱡ ᱦᱚᱸ ᱪᱟᱞᱟᱜᱼᱟ ᱱᱚᱣᱟ ᱯᱚᱨ ᱚᱠᱚᱭᱴᱟᱜ ᱠᱚ ᱦᱤᱡᱩᱜᱼᱟ ᱩᱱᱠᱩ ᱦᱚᱸ ᱟᱥᱟ ᱠᱚᱨᱤ ᱢᱚᱡᱽ ᱛᱮᱜᱮ ᱠᱚ ᱯᱟᱞᱚᱱᱟ ᱟᱨᱦᱚᱸ ᱱᱚᱜᱼᱚᱸᱭ ᱥᱤᱠᱠᱷᱤᱛᱚ ᱵᱟᱹᱲᱛᱤᱜ ᱠᱟᱱᱟᱵᱚᱱ ᱞᱟᱦᱟᱛᱮ ᱦᱚᱭᱛᱚ ᱩᱱᱟᱹᱜ ᱥᱤᱠᱠᱷᱤᱛᱚ ᱵᱟᱵᱚᱱ ᱛᱟᱦᱮᱸ ᱠᱟᱱᱟ ᱱᱚᱜᱼᱚᱸᱭ ᱥᱠᱩᱞ ᱠᱚᱞᱮᱡᱽ ᱨᱮᱵᱳᱱ ᱪᱟᱞᱟᱣ ᱛᱤᱭᱳᱜᱚᱜ ᱠᱟᱱᱟ ᱴᱮᱠᱱᱳᱞᱚᱡᱤ ᱥᱮᱠᱴᱚᱨ ᱨᱮᱵᱚᱱ ᱛᱤᱭᱳᱜᱚᱜ ᱠᱟᱱᱟ ᱢᱚᱡᱽ ᱛᱮ ᱜᱤᱫᱽᱨᱟᱹ ᱯᱟᱲᱦᱟᱣ ᱠᱚ ᱪᱮᱫ ᱫᱟ ᱡᱟᱣ ᱥᱚᱨᱠᱟᱨ ᱦᱚᱸ ᱛᱷᱚᱲᱟ ᱥᱟᱦᱟᱡᱽᱡᱚᱭᱮᱜ ᱵᱚᱱᱟ ᱟᱨ ᱞᱟᱦᱟᱛᱮ ᱞᱮᱠᱟ ᱥᱠᱩᱞ ᱠᱚᱞᱮᱡᱽ ᱪᱟᱞᱟᱜ ᱵᱚᱱ ᱵᱚᱛᱚᱨᱚᱜ ᱠᱟᱱᱟ ᱱᱮᱛᱟᱨ ᱟᱛᱳ ᱟᱛᱳ ᱨᱮ ᱢᱟᱥᱴᱟᱨ ᱴᱤᱪᱟᱨ ᱤᱧᱡᱤᱱᱤᱭᱟᱨ ᱠᱚ ᱩᱰᱩᱠᱚᱜ ᱠᱟᱱᱟ ᱟᱵᱚ ᱦᱚᱲ ᱜᱮ ᱱᱚᱣᱟ ᱧᱮᱞᱛᱮ ᱟᱹᱰᱤ ᱨᱟᱹᱥᱠᱟᱹ ᱵᱩᱡᱷᱟᱹᱜ ᱠᱟᱱᱟ ᱡᱮ ᱵᱟᱝ ᱟᱵᱚ ᱟᱹᱫᱤᱵᱟᱹᱥᱤ ᱦᱚᱸ ᱮᱴᱟᱜ ᱡᱟᱹᱛ ᱠᱷᱚᱡ ᱵᱟᱵᱚᱱ ᱠᱚᱢᱟ ᱥᱮ ᱵᱟᱵᱚᱱ ᱠᱚᱢ ᱡᱳᱨᱟ